ᱯᱨᱤᱱᱴ ᱢᱤᱰᱤᱭᱟ ᱥᱮ ᱡᱟᱦᱟᱱ ᱠᱷᱚᱵᱚᱨ ᱥᱟᱠᱟᱢ ᱨᱮ ᱥᱮ ᱮᱴ ᱢᱤᱰᱤᱭᱟ ᱱᱤᱭᱩᱡᱽ ᱪᱮᱱᱮᱞ ᱨᱮ ᱡᱮ ᱥᱳᱥᱟᱞ ᱢᱤᱰᱤᱭᱟ ᱨᱮ ᱡᱟᱦᱟᱱᱟᱜ ᱧᱮᱞᱚᱜ ᱠᱟᱱ ᱡᱚᱛᱚ ᱫᱚ ᱯᱟᱹᱛᱭᱟᱹᱣ ᱫᱚ ᱵᱟᱹᱧ ᱯᱟᱹᱛᱭᱟᱹᱣᱟᱜ ᱠᱟᱱᱟ ᱪᱮᱫᱟᱜ ᱮᱱᱛᱮᱫ ᱟᱫᱚᱢ ᱫᱚ ᱟᱠᱚᱣᱟᱜ ᱱᱤᱭᱩᱡᱽ ᱪᱮᱱᱮᱞ ᱪᱟᱞᱟᱜ ᱞᱟᱹᱜᱤᱫ ᱱᱤᱡᱮᱛᱮ ᱟᱯᱱᱟᱨᱟᱜ ᱮᱰ ᱠᱚ ᱩᱫᱩᱜ ᱮᱫᱟ ᱥᱮ ᱚᱱᱟ ᱪᱮᱱᱮᱞ ᱨᱮ ᱟᱹᱣᱲᱤᱭᱟᱜ ᱨᱮᱱᱟᱜ ᱠᱨᱤᱢ ᱠᱚᱨᱮᱱᱟᱜ ᱥᱮ ᱠᱤᱪᱨᱤᱡ ᱠᱚᱨᱮᱱᱟᱜ ᱯᱷᱮᱥᱮᱱ ᱠᱚᱨᱮᱱᱟᱜ ᱟᱹᱣᱲᱤ ᱜᱮᱠᱚ ᱩᱫᱩᱜ ᱮᱫᱟ ᱚᱱᱟᱛᱮ ᱡᱚᱛᱚ ᱪᱮᱱᱮᱞ ᱥᱮ ᱢᱤᱰᱤᱭᱟ ᱪᱮᱱᱮᱞ ᱦᱚᱸ ᱵᱟᱹᱧ ᱯᱟᱹᱛᱭᱟᱹᱣᱟᱜᱼᱟ ᱟᱨ ᱱᱤᱭᱩᱡᱽ ᱪᱮᱱᱮᱞ ᱠᱚᱨᱮᱜ ᱡᱟ ᱠᱚ ᱩᱫᱩᱜ ᱟᱫᱚᱢ ᱫᱚ ᱥᱟᱹᱨᱤ ᱦᱚᱸᱠᱚ ᱩᱫᱩᱜ ᱮᱫᱟ ᱪᱮᱫᱟᱜ ᱮᱱᱛᱮᱫ ᱫᱮᱥ ᱵᱤᱫᱮᱥ ᱨᱮ ᱦᱩᱭᱩᱜ ᱠᱟᱱ ᱠᱷᱚᱵᱚᱨ ᱟᱵᱚ ᱠᱚ ᱵᱟᱲᱟᱭ ᱦᱚᱪᱚᱭᱮᱜ ᱵᱚᱱᱟ ᱟᱨ ᱚᱱᱟ ᱠᱚ ᱧᱮᱞ ᱦᱚᱪᱚᱭᱮᱜ ᱵᱚᱱᱟ ᱩᱱᱠᱩ ᱚᱱᱟ ᱠᱚ ᱧᱮᱞ ᱠᱟᱛᱮᱫ ᱟᱵᱚ ᱵᱚᱱ ᱵᱩᱡᱷᱟᱹᱣᱫᱟ ᱫᱤᱥᱚᱢ ᱨᱮ ᱪᱮᱫ ᱡᱷᱟᱢᱮᱞᱟ ᱥᱮ ᱪᱮᱫ ᱦᱩᱭᱩᱜ ᱠᱟᱱᱟ ᱚᱱᱟᱛᱮ ᱡᱚᱛᱚ ᱫᱚ ᱵᱟᱹᱧ ᱯᱟᱹᱛᱭᱟᱹᱣᱟᱜᱼᱟ